ᱤᱧ ᱫᱚ ᱯᱩᱛᱷᱤ ᱯᱟᱲᱦᱟᱣ ᱟᱹᱰᱤ ᱡᱳᱨ ᱜᱤᱧ ᱠᱩᱥᱤᱭᱟᱜᱼᱟ ᱱᱚᱝᱠᱟᱜᱮ ᱢᱤᱫᱴᱟᱹᱝ ᱢᱟᱪᱮᱫ ᱢᱟᱦᱟ ᱨᱮ ᱯᱟᱹᱴᱷᱣᱟᱹ ᱠᱚ ᱤᱧ ᱜᱟᱢᱟᱢ ᱯᱩᱛᱷᱤ ᱠᱚ ᱮᱢᱟᱫᱤᱧ ᱛᱟᱦᱮᱸᱠᱟᱱᱟ ᱚᱱᱟ ᱫᱚ ᱴᱮᱵᱩᱞ ᱨᱮ ᱫᱚᱦᱚ ᱨᱮᱜᱮ ᱛᱟᱦᱮᱸᱠᱟᱱᱟ ᱢᱤᱫ ᱫᱤᱱ ᱚᱠᱛᱚ ᱧᱟᱢ ᱠᱟᱛᱮ ᱱᱚᱣᱟ ᱯᱩᱛᱷᱤᱧ ᱯᱟᱲᱦᱟᱣ ᱠᱮᱜᱼᱟ ᱯᱩᱛᱷᱤ ᱯᱟᱲᱦᱟᱣ ᱫᱚ ᱱᱚᱝᱠᱟᱧ ᱯᱟᱲᱦᱟᱣ ᱠᱮᱜᱼᱟ ᱡᱮ ᱪᱮᱫ ᱯᱩᱛᱷᱤ ᱠᱚ ᱮᱢ ᱟᱠᱟᱫᱤᱧᱟᱹ ᱧᱮᱞ ᱠᱮᱜᱼᱟᱹᱧ ᱜᱟᱢᱟᱢ ᱯᱩᱛᱷᱤ ᱠᱟᱱᱟ ᱜᱟᱢᱟᱢ ᱯᱩᱛᱷᱤ ᱫᱚ ᱢᱟᱱᱩ ᱟᱨ ᱢᱟᱹᱛᱤ ᱧᱩᱛᱩᱢᱟᱱ ᱛᱟᱦᱮᱸᱠᱟᱱᱟ ᱚᱱᱟ ᱨᱮᱫᱚ ᱢᱟᱹᱱᱩ ᱟᱨ ᱢᱟᱹᱛᱤ ᱛᱤᱠᱤᱱᱟᱜ ᱡᱤᱭᱚᱱ ᱠᱟᱹᱦᱱᱤ ᱛᱟᱦᱮᱸᱠᱟᱱᱟ ᱚᱱᱟ ᱯᱟᱲᱦᱟᱣ ᱠᱮᱜᱼᱟᱹᱧ ᱢᱟᱲᱟᱝ ᱥᱮᱫ ᱪᱮᱫ ᱦᱚᱸ ᱵᱟᱝ ᱤᱧ ᱵᱩᱡᱷᱟᱹᱣ ᱫᱟᱲᱮᱭᱟᱜᱼᱟ ᱤᱱᱟᱹ ᱛᱟᱭᱚᱢ ᱯᱟᱲᱦᱟᱣ ᱯᱟᱲᱦᱟᱣ ᱛᱮ ᱢᱩᱪᱟᱹᱫ ᱥᱮᱫ ᱤᱧ ᱯᱟᱲᱦᱟᱣ ᱤᱫᱤ ᱠᱮᱜᱼᱟ ᱟᱫᱚ ᱚᱱᱟ ᱨᱮᱱᱟᱝ ᱜᱟᱵᱮ ᱛᱮᱫ ᱤᱧ ᱧᱟᱢ ᱠᱮᱜᱼᱟ ᱚᱱᱟ ᱨᱮ ᱱᱚᱣᱟ ᱜᱮ ᱩᱱᱟᱹᱜ ᱞᱟᱜᱟᱣᱟᱫᱤᱧᱟ ᱡᱮ ᱢᱟᱹᱱᱩ ᱟᱨ ᱢᱟᱹᱛᱤ ᱛᱤᱠᱤᱱᱟᱜ ᱫᱩᱞᱟᱹᱲ ᱨᱮᱱᱟᱝ ᱠᱟᱹᱦᱱᱤ ᱛᱟᱦᱮᱸᱠᱟᱱᱟ ᱚᱱᱟ ᱯᱩᱛᱷᱤ ᱫᱚ ᱟᱹᱰᱤ ᱡᱳᱨ ᱤᱧ ᱠᱩᱥᱤ ᱟᱫᱽᱼᱟ ᱟᱨ ᱚᱱᱟ ᱯᱩᱛᱷᱤ ᱯᱟᱲᱦᱟᱣ ᱠᱟᱛᱮᱫ ᱤᱧ ᱦᱚᱸ ᱩᱱᱠᱤᱱᱟᱜ ᱫᱩᱞᱟᱹᱲ ᱩᱭᱦᱟᱹᱨ ᱨᱮᱜᱮ ᱢᱮᱱᱟᱜᱼᱤᱧᱟᱹ ᱟᱨ ᱟᱹᱰᱤ ᱡᱳᱨ ᱤᱧ ᱠᱩᱥᱤ ᱟᱠᱟᱫᱽᱼᱟ ᱢᱟᱹᱱᱩ ᱟᱨ ᱢᱟᱹᱛᱤ ᱛᱤᱠᱤᱱᱟᱜ ᱫᱩᱞᱟᱹᱲ ᱠᱟᱹᱦᱱᱤ ᱥᱮ ᱜᱟᱢᱟᱢ ᱯᱩᱛᱷᱤ ᱜᱮ ᱤᱧᱫᱩᱧ ᱯᱟᱲᱦᱟᱣᱟᱠᱟᱜᱼᱟ ᱟᱹᱰᱤ ᱩᱭᱦᱟᱹᱨ ᱥᱮ ᱟᱹᱰᱤ ᱠᱟᱡᱟᱠ ᱛᱮ